ᱜᱤᱫᱽᱨᱟᱹ ᱠᱚᱣᱟᱜ ᱟᱠᱟᱣ ᱥᱮ ᱯᱮᱱᱴᱤᱝ ᱞᱮᱠᱟᱱ ᱠᱟᱹᱨᱤ ᱮᱛᱚᱦᱚᱵ ᱩᱢᱮᱨ ᱫᱚ ᱦᱳᱭᱳᱜ ᱠᱟᱱᱟ ᱯᱟᱸᱪ ᱵᱚᱪᱷᱚᱨ ᱯᱟᱸᱪ ᱵᱚᱪᱷᱚᱨ ᱨᱮᱱ ᱜᱤᱫᱽᱨᱟᱹ ᱠᱚᱣᱟᱜ ᱦᱩᱫᱤᱥ ᱫᱟᱲᱤ ᱛᱚᱠᱷᱚᱱ ᱫᱚ ᱦᱳᱭᱳᱜ ᱛᱟᱠᱩᱣᱟ ᱠᱟᱨᱚᱱ ᱦᱩᱫᱤᱥ ᱫᱟᱲᱮ ᱠᱷᱟᱹᱛᱤᱨ ᱛᱮ ᱩᱱᱤ ᱟᱨᱚ ᱢᱚᱪᱛᱮ ᱟᱠᱟᱣ ᱫᱟᱲᱮᱭᱟᱜ ᱟ ᱥᱮ ᱟᱹᱰᱤ ᱢᱚᱪᱮ ᱵᱩᱡᱷᱟᱹᱣ ᱫᱟᱲᱮᱭᱟᱜᱼᱟ